ᱤᱧᱟᱜ ᱴᱚᱴᱷᱟ ᱨᱮᱫᱚ ᱱᱚᱣᱟ ᱟᱰᱮᱯᱟᱥᱮ ᱨᱮᱦᱚᱸ ᱰᱟᱠᱛᱟᱨ ᱢᱮᱱᱟᱜ ᱠᱚᱜᱮᱭᱟ ᱩᱱᱠᱩ ᱫᱚ ᱱᱚᱣᱟ ᱟᱰᱮᱯᱟᱥᱮ ᱨᱮᱱ ᱦᱚᱸ ᱨᱩᱜᱤ ᱠᱚ ᱢᱮᱱᱟᱜ ᱠᱚᱣᱟ ᱡᱟᱦᱟᱭ ᱩᱱᱠᱩ ᱵᱷᱟᱹᱜᱤ ᱯᱚᱨᱤᱥᱮᱵᱟ ᱜᱮᱠᱩ ᱧᱟᱢ ᱮᱫᱟ ᱟᱨ ᱠᱚ ᱫᱮᱠᱷᱟᱣᱭᱟᱫ ᱠᱚᱜᱮᱭᱟ ᱢᱚᱸᱡᱽ ᱜᱮ ᱢᱮᱱᱟᱜ ᱠᱚᱣᱟ ᱟᱨ ᱡᱟᱸᱦᱟ ᱵᱟᱠᱚ ᱫᱟᱲᱮᱭᱟᱜ ᱠᱟᱱᱟ ᱚᱱᱟ ᱠᱚ ᱡᱟᱦᱟ ᱡᱚᱱᱛᱨᱚᱯᱟᱹᱛᱤ ᱢᱮᱥᱤᱱ ᱠᱚ ᱵᱟᱝ ᱛᱟᱸᱦᱮ ᱠᱟᱱ ᱛᱟᱠᱚ ᱠᱷᱟᱡ ᱩᱱᱠᱩ ᱫᱚ ᱵᱟᱦ ᱵᱟᱨᱦᱮ ᱰᱟᱠᱴᱚᱨ ᱴᱷᱮᱡ ᱟᱨᱚ ᱢᱟᱨᱟᱝ ᱰᱟᱠᱴᱚᱨ ᱴᱷᱮᱡ ᱠᱩ ᱠᱩᱞᱮᱫ ᱠᱚᱣᱟ